ᱦᱮᱸ ᱡᱚᱦᱟᱨ ᱡᱚᱦᱟᱨ ᱜᱚᱢᱠᱮ ᱟᱪᱪᱷᱟ ᱟᱹᱞᱤᱧ ᱦᱟᱸᱜ ᱜᱚᱢᱠᱮ ᱵᱟᱹᱵᱤᱱ ᱴᱷᱤᱠᱟᱹ ᱜᱚᱫ ᱠᱟᱜ ᱞᱤᱧᱟ ᱦᱳᱭ ᱟᱹᱞᱤᱧ ᱥᱟᱶᱛᱟ ᱥᱩᱥᱟᱹᱨᱤᱭᱟᱹ ᱱᱚᱣᱟ ᱡᱚᱦᱟᱨ ᱫᱷᱤᱨᱤ ᱨᱮᱱ ᱠᱟᱱᱟᱞᱤᱧ ᱟᱪᱪᱷᱟ ᱟᱪᱪᱷᱟ ᱦᱳᱭ ᱚᱱᱟᱜᱮ ᱦᱮᱸ ᱚᱱᱟᱜᱮ ᱦᱳᱭ ᱟᱹᱞᱤᱧ ᱱᱚᱣᱟ ᱠᱷᱟᱹᱛᱤᱨ ᱞᱤᱧ ᱦᱮᱡ ᱠᱟᱱᱟ ᱟᱹᱵᱤᱱ ᱴᱷᱮᱱ ᱱᱚᱝᱠᱟ ᱜᱮ ᱟᱵᱚ ᱨᱮᱱ ᱚᱱᱠᱟᱱ ᱢᱟᱹᱱᱟᱱ ᱜᱚᱢᱠᱮ ᱠᱚᱴᱷᱮᱱ ᱟᱨ ᱵᱟᱲᱟᱭᱟᱱ ᱜᱚᱢᱠᱮ ᱠᱚᱴᱷᱮᱱ ᱞᱤᱧ ᱪᱟᱞᱟᱜ ᱠᱟᱱᱟ ᱫᱤᱥᱚᱢ ᱫᱤᱥᱚᱢ ᱞᱤᱧ ᱫᱟᱬᱟᱱ ᱠᱟᱱᱟ ᱟᱵᱚᱣᱟᱜ ᱱᱚᱣᱟ ᱪᱟᱥ ᱪᱮᱫ ᱠᱚ ᱢᱟᱥᱮ ᱱᱚᱛᱮ ᱟᱯᱮ ᱱᱚᱣᱟ ᱩᱫᱚᱭᱯᱩᱨ ᱫᱚ ᱪᱮᱫ ᱠᱚᱯᱮ ᱪᱟᱥ ᱵᱟᱲᱟᱭᱮᱫᱼᱟ ᱪᱮᱫ ᱞᱮᱠᱟᱱᱟᱜ ᱠᱚ ᱦᱮᱸ ᱟᱪᱪᱷᱟ ᱟᱪᱪᱷᱟ ᱦᱳᱭ ᱦᱳᱭ ᱦᱳᱭ ᱦᱳᱭ ᱦᱳᱭ ᱦᱮᱸ ᱦᱳᱭ ᱦᱳᱭ ᱟᱪᱪᱷᱟ ᱟᱪᱪᱷᱟ ᱟᱪᱪᱷᱟ ᱱᱚᱛᱮ ᱪᱮᱞᱮᱱ ᱱᱚᱣᱟ ᱩᱫᱚᱭᱯᱩᱨ ᱥᱮᱱ ᱵᱟᱝᱟ ᱱᱚᱣᱟ ᱩᱫᱚᱭᱯᱩᱨ ᱯᱟᱦᱴᱟ ᱱᱚᱣᱟ ᱩᱫᱚᱭᱯᱩᱨ ᱯᱟᱦᱴᱟ ᱠᱚ ᱢᱮᱱᱟ ᱯᱟᱹᱦᱤᱞ ᱪᱮᱞᱮᱱ ᱟᱹᱰᱤ ᱡᱳᱨ ᱱᱚᱣᱟ ᱡᱟᱱᱦᱮ ᱠᱚ ᱵᱟᱝᱟ ᱡᱟᱱᱦᱮ ᱠᱚᱯᱮ ᱪᱟᱥᱟ ᱦᱳᱭ ᱦᱳᱭ ᱦᱳᱭ ᱦᱳᱭ ᱦᱮᱸ ᱦᱮᱸ ᱱᱚᱣᱟ ᱡᱟᱱᱦᱮ ᱪᱟᱥ ᱪᱮ ᱫᱤᱥᱚᱢ ᱞᱤᱧ ᱫᱟᱬᱟᱱ ᱠᱟᱱᱟ ᱫᱤᱥᱚᱢ ᱫᱤᱥᱚᱢ ᱟᱹᱞᱤᱧ ᱦᱟᱸᱜ ᱥᱩᱥᱟᱹᱨᱤᱭᱟᱹ ᱮᱱᱠᱷᱟᱱ ᱫᱤᱥᱚᱢ ᱫᱤᱥᱚᱢ ᱞᱤᱧ ᱫᱟᱬᱟᱱ ᱠᱟᱱᱟ ᱡᱟᱱᱦᱮ ᱪᱟᱥ ᱵᱟᱹᱞᱤᱧ ᱧᱮᱞᱞᱮᱫᱼᱟ ᱱᱚᱣᱟ ᱟᱹᱰᱤ ᱪᱮᱦᱨᱟ ᱱᱚᱣᱟ ᱦᱟᱺᱰᱤ ᱠᱚ ᱪᱮ ᱱᱚᱣᱟ ᱠᱚᱦᱚᱸ ᱟᱹᱰᱤ ᱥᱤᱵᱤᱞ ᱦᱳᱭ ᱦᱳᱭ ᱦᱮᱸ ᱟᱪᱪᱷᱟ ᱟᱪᱪᱷᱟ ᱟᱪᱪᱷᱟ ᱦᱮᱸ ᱦᱳᱭ ᱟᱨᱦᱚᱸ ᱦᱟᱸᱜ ᱦᱳᱭ ᱦᱳᱭ ᱟᱨᱦᱚᱸ ᱦᱮᱸ ᱦᱳᱭ ᱦᱳᱭ ᱦᱳᱭ ᱢᱮᱱᱟ ᱟᱪᱪᱷᱟ ᱟᱨ ᱦᱚᱸ ᱠᱚ ᱮᱨᱟ ᱦᱮᱸ ᱟᱨᱦᱚᱸ ᱦᱮᱸ ᱦᱮᱸ ᱦᱳᱭ ᱦᱳᱭ ᱟᱪᱪᱷᱟ ᱟᱨ ᱦᱚᱸᱠᱚ ᱢᱮᱱᱟ ᱱᱚᱣᱟ ᱵᱟᱲᱜᱮ ᱡᱷᱟᱲᱜᱮ ᱠᱚᱨᱮ ᱵᱟᱝᱟ ᱥᱮᱫᱟᱭ ᱵᱩᱨᱩ ᱟᱲᱮᱹ ᱟᱲᱮᱹ ᱠᱚᱨᱮ ᱠᱚ ᱪᱟᱥᱟ ᱱᱚᱣᱟ ᱨᱟᱢᱲᱟ ᱵᱟᱝᱟ ᱨᱟᱢᱲᱟ ᱦᱮᱸ ᱦᱳᱭ ᱚᱱᱟ ᱚᱱᱟ ᱟᱸᱡᱚᱢ ᱵᱤᱱ ᱚᱱᱟ ᱚᱱᱟ ᱱᱚᱣᱟ ᱤᱭᱟᱹ ᱛᱮᱫ ᱟᱵᱚ ᱵᱟᱝ ᱯᱟᱛᱲᱟ ᱫᱟᱠᱟ ᱵᱟᱵᱚ ᱢᱮᱱᱟ ᱯᱟᱛᱲᱟ ᱫᱟᱠᱟ ᱥᱟᱶ ᱟᱹᱰᱤ ᱪᱮᱦᱨᱟ ᱞᱚᱫᱷᱚᱨ ᱯᱚᱫᱷᱚᱨ ᱵᱤᱱ ᱡᱚᱢ ᱫᱚ ᱚᱱᱟ ᱱᱤᱛᱚᱜ ᱚᱱᱟ ᱪᱟᱥ ᱵᱟᱹᱧ ᱧᱮᱞ ᱧᱟᱢᱮᱫᱼᱟ ᱟᱪᱪᱷᱟ ᱴᱷᱤᱠ ᱟᱪᱷᱮ ᱟᱹᱵᱤᱱ ᱵᱤᱱ ᱵᱩᱡᱟ ᱥᱟᱹᱨᱤᱜᱮ ᱯᱟᱛᱲᱟ ᱫᱟᱠᱟ ᱦᱳᱭ ᱦᱳᱭ ᱟᱪᱪᱷᱟ ᱟᱨ ᱱᱚᱣᱟ ᱜᱟᱹᱝᱜᱟᱹᱭ ᱠᱚᱫᱚ ᱠᱚ ᱪᱟᱥᱮᱫᱼᱟ ᱥᱮ ᱵᱟᱝ ᱜᱟᱹᱝᱜᱟᱹᱭ ᱠᱚ ᱨᱟᱦᱮᱲ ᱠᱚ ᱱᱮᱛᱟᱨ ᱵᱟᱹᱞᱤᱧ ᱧᱮᱞ ᱧᱟᱢᱮᱫᱼᱟ ᱦᱳᱭ ᱚᱱᱟ ᱠᱚ ᱦᱮᱸ ᱦᱳᱭ ᱦᱳᱭ ᱦᱳᱭ ᱦᱳᱭ ᱟᱨ ᱡᱚᱱᱚᱲᱟ ᱠᱚᱫᱚ ᱡᱚᱱᱚᱲᱟ ᱞᱮᱠᱟᱱᱟᱜ ᱠᱚ ᱦᱳᱭ ᱦᱳᱭ ᱦᱳᱭ ᱟᱪᱪᱷᱟ ᱦᱳᱭ ᱦᱳᱭ ᱟᱪᱪᱷᱟ ᱟᱨ ᱩᱛᱩ ᱞᱮᱠᱟᱱᱟᱜ ᱦᱮᱸ ᱪᱮ ᱩᱛᱩ ᱞᱮᱠᱟᱱᱟᱜ ᱯᱟᱹᱦᱤᱞ ᱥᱮᱫᱟᱭ ᱵᱚᱱ ᱥᱟᱹᱨᱩ ᱵᱚᱱ ᱪᱟᱥ ᱫᱚ ᱚᱱᱟ ᱦᱳᱭ ᱦᱳᱭ ᱦᱳᱭ ᱟᱨ ᱵᱟᱝᱟ ᱱᱚᱣᱟ ᱪᱮᱫ ᱱᱚᱣᱟ ᱥᱟᱹᱨᱩ ᱪᱮᱫ ᱱᱚᱣᱟ ᱥᱚᱦᱨᱟᱭ ᱡᱚᱦᱚᱜ ᱪᱟᱰᱮ ᱡᱚᱦᱚᱜ ᱪᱟᱰᱮᱹᱭᱟᱵᱚᱱ ᱥᱚᱨᱦᱟᱭ ᱨᱮ ᱪᱟᱰᱮᱹᱭᱟᱵᱚᱱ ᱥᱮ ᱦᱳᱭ ᱥᱟᱹᱨᱩ ᱥᱚᱦᱚᱨᱟᱭ ᱡᱚᱦᱚᱸᱜ ᱵᱚᱱ ᱪᱟᱰᱮᱹᱭᱟᱥᱮ ᱥᱩᱠᱨᱤ ᱡᱤᱞ ᱥᱟᱞᱟᱜ ᱥᱚᱦᱨᱟᱭ ᱵᱟᱝ ᱟᱸᱡᱚᱢ ᱢᱮ ᱴᱷᱤᱠᱼᱟ ᱴᱷᱤᱠᱼᱟ ᱠᱟᱛᱷᱟ ᱢᱟ ᱛᱟᱦᱮᱸ ᱠᱟᱱ ᱜᱮᱭᱟ ᱟᱪᱪᱷᱟ ᱴᱷᱤᱠᱼᱟ ᱢᱟ ᱛᱚᱵᱮ ᱤᱧ ᱴᱷᱤᱠᱼᱟ ᱢᱟ ᱡᱚᱦᱟᱨ ᱡᱚᱦᱟᱨ